ᱤᱧᱫᱚ ᱡᱚᱛᱚᱠᱷᱚᱱ ᱫᱚ ᱢᱟᱱᱮ ᱥᱨᱤᱭᱟᱞ ᱤᱧ ᱠᱩᱥᱤᱭᱟᱜᱼᱟ ᱪᱮᱫᱟᱜ ᱥᱨᱤᱭᱟᱞ ᱨᱮ ᱢᱟᱱᱮ ᱤᱭᱟᱹ ᱚᱠᱚᱭ ᱫᱚ ᱢᱟᱱᱮ ᱦᱟᱺᱰᱤ ᱠᱚ ᱧᱩᱭᱟ ᱦᱟᱺᱰᱤ ᱧᱩ ᱠᱟᱛᱮᱫ ᱚᱲᱟᱜ ᱨᱮᱱ ᱟᱭᱳ ᱛᱟᱠᱚ ᱟᱹᱰᱤ ᱟᱸᱴ ᱠᱚ ᱢᱟᱱᱮ ᱪᱷᱟᱹᱴᱠᱟᱹᱞ ᱠᱚᱣᱟ ᱟᱹᱰᱤ ᱫᱩᱠ ᱠᱚ ᱮᱢᱟᱣᱟᱠᱚᱣᱟ ᱟᱨ ᱡᱮ ᱜᱤᱫᱟᱹᱨᱼᱯᱤᱫᱟᱹᱨ ᱦᱩᱭ ᱠᱟᱛᱮᱫ ᱩᱱᱠᱩ ᱦᱚᱸ ᱡᱮ ᱜᱤᱫᱽᱨᱟᱹ ᱦᱚᱸᱠᱚ ᱫᱟᱞ ᱠᱚᱣᱟ ᱟᱨ ᱡᱮ ᱛᱟᱱᱛᱤ ᱜᱤᱫᱽᱨᱟᱹ ᱠᱚ ᱦᱟᱨᱟᱼᱵᱩᱨᱩ ᱞᱮᱱᱠᱷᱟᱱ ᱮᱠᱟᱞᱛᱮ ᱜᱤᱫᱽᱨᱟᱹ ᱠᱚ ᱚᱞ ᱯᱟᱲᱦᱟᱣ ᱦᱚᱪᱚ ᱠᱚᱣᱟ ᱜᱤᱫᱽᱨᱟᱹ ᱯᱟᱲᱦᱟᱣ ᱠᱟᱛᱮᱫ ᱛᱟᱯᱛᱮ ᱩᱱᱠᱤᱱᱟᱜ ᱱᱮ ᱥᱚᱝᱥᱟᱨ ᱤᱭᱟᱹ ᱢᱟᱱᱮ ᱩᱱᱠᱤᱱ ᱟᱹᱠᱤᱱ ᱡᱩᱨᱤᱼᱯᱟᱨᱤᱭᱟᱜ ᱡᱮ ᱩᱱᱟᱹᱜ ᱠᱚᱥᱴᱚ ᱠᱟᱛᱮᱫ ᱜᱤᱫᱽᱨᱟᱹᱭ ᱦᱟᱨᱟᱣ ᱠᱟᱫᱮ ᱛᱚ ᱩᱱᱠᱤᱱ ᱦᱚᱸ ᱛᱟᱭᱚᱢ ᱛᱮ ᱵᱩᱡᱷᱟᱹᱣ ᱟᱹᱪᱩᱨᱮᱭᱟᱭ ᱡᱮ ᱩᱱᱤ ᱵᱟᱵᱟ ᱡᱚᱱᱟ ᱫᱚ ᱟᱨ ᱛᱟᱭᱚᱢ ᱛᱮ ᱜᱤᱫᱟᱹᱨᱼᱯᱤᱫᱟᱹᱨ ᱠᱤᱱ ᱡᱟᱶᱟᱭ ᱠᱚᱣᱟ ᱜᱤᱫᱽᱨᱟᱹ ᱢᱟᱱᱮ ᱜᱤᱫᱽᱨᱟᱹ ᱠᱚ ᱠᱩᱲᱤ ᱠᱚ ᱡᱟᱶᱟᱭ ᱠᱟᱛᱮᱫ ᱛᱳ ᱠᱩᱲᱤ ᱠᱩᱲᱤ ᱫᱚ ᱛᱟᱭᱚᱢ ᱛᱮ ᱟᱡᱛᱮ ᱡᱟᱶᱟᱭᱚᱜᱼᱟᱭ ᱛᱳ ᱟᱡᱛᱮ ᱡᱟᱶᱟᱭ ᱞᱮᱱᱠᱷᱟᱱ ᱛᱚ ᱢᱟᱱᱮ ᱠᱚᱲᱟ ᱨᱮᱱ ᱟᱡ ᱜᱚᱜᱚ ᱢᱟᱱᱮ ᱵᱟᱭ ᱠᱩᱥᱤᱣᱟᱭᱟ ᱛᱳ ᱵᱟᱭ ᱠᱩᱥᱤᱭᱟᱭ ᱠᱷᱟᱱ ᱟᱫᱚ ᱠᱩᱲᱤ ᱛᱟᱦᱮᱱᱟᱭ ᱤᱱᱠᱟᱹ ᱛᱮᱜᱮ ᱛᱚ ᱮᱱᱨᱮᱦᱚᱸ ᱛᱟᱦᱮᱸᱱᱟᱭ ᱟᱨ ᱟᱹᱰᱤ ᱟᱸᱴ ᱠᱚ ᱪᱷᱟᱹᱴᱠᱟᱹᱞᱮᱭᱟ ᱟᱹᱰᱤ ᱫᱩᱠ ᱥᱚᱡᱟ ᱠᱚᱲᱟᱢ ᱚᱲᱮᱡᱚᱜ ᱞᱮᱠᱟᱭ ᱟᱹᱭᱠᱟᱹᱣᱟ ᱠᱩᱲᱤ ᱟᱨ ᱛᱟᱣ ᱨᱮᱦᱚᱸᱭ ᱛᱟᱦᱮᱱᱟ ᱟᱹᱰᱤ ᱟᱸᱴᱮ ᱮᱜᱮᱨᱮᱭᱟ ᱠᱚᱲᱟ ᱨᱮᱱ ᱟᱡ ᱜᱚᱜᱚ ᱦᱟᱱᱦᱟᱨ ᱛᱮᱫ ᱟᱨ ᱡᱚᱠᱷᱚᱱ ᱦᱟᱱᱦᱟᱨ ᱛᱮᱫ ᱵᱟᱭ ᱛᱟᱦᱮᱱᱟ ᱛᱚᱠᱷᱚᱱ ᱫᱚ ᱚᱲᱟᱜ ᱨᱮᱜᱮ ᱠᱩᱲᱤᱭ ᱠᱟᱹᱢᱤᱭᱟ ᱛᱚᱠᱷᱚᱱ ᱟᱡ ᱡᱟᱶᱟᱭᱮ ᱦᱤᱡᱩᱜᱼᱟ ᱛᱚᱠᱷᱚᱱ ᱫᱚ ᱢᱚᱡᱽ ᱜᱮ ᱠᱤᱱ ᱨᱚᱲ ᱞᱟᱸᱫᱟᱭᱟ ᱛᱳ ᱢᱚᱡᱽ ᱜᱮ ᱩᱱ ᱥᱚᱢᱚᱭ ᱫᱚᱧ ᱧᱮᱞᱟ ᱟᱨ ᱡᱚᱠᱷᱚᱱ ᱜᱮ ᱩᱱᱤ ᱠᱩᱲᱤ ᱠᱚ ᱪᱷᱟᱹᱴᱠᱟᱹᱞᱮᱭᱟ ᱥᱮ ᱚᱸᱰᱮ ᱦᱚᱸᱠᱚ ᱮᱜᱮᱨᱮᱭᱟ ᱛᱚᱠᱷᱚᱱ ᱫᱚ ᱟᱹᱰᱤ ᱫᱩᱠᱤᱧ ᱵᱩᱡᱷᱟᱹᱣᱟ ᱤᱧᱫᱚ ᱟᱹᱰᱤ ᱢᱟᱱᱮ ᱫᱩᱠ ᱜᱤᱧ ᱧᱮᱞᱟ ᱟᱨ ᱯᱷᱤᱞᱤᱢ ᱦᱚᱸᱧ ᱠᱩᱥᱤᱭᱟᱜ ᱜᱮᱭᱟ ᱯᱷᱤᱞᱤᱢ ᱦᱚᱸ ᱩᱱᱠᱩ ᱜᱩᱱᱰᱟᱹ ᱠᱚᱠᱚ ᱫᱟᱞ ᱠᱚᱣᱟ ᱩᱱ ᱥᱚᱢᱚᱭ ᱫᱚ ᱨᱟᱹᱥᱠᱟᱹ ᱜᱤᱧ ᱟᱹᱭᱠᱟᱹᱣᱟ ᱟᱨ ᱦᱤᱨᱳ ᱠᱚᱠᱚ ᱫᱟᱞ ᱦᱚᱪᱚᱜ ᱩᱱ ᱥᱚᱢᱚᱭ ᱫᱚ ᱟᱹᱰᱤ ᱫᱩᱠᱤᱧ ᱟᱹᱭᱠᱟᱹᱣᱟ